ᱤᱧᱫᱚ ᱪᱮᱬᱮ ᱠᱚ ᱫᱚᱢᱮ ᱧᱮᱞ ᱥᱟᱱᱟᱧᱟ ᱤᱜᱳᱞ ᱠᱚ ᱢᱚᱭᱩᱨ ᱠᱚ ᱢᱟᱨᱟᱜ ᱡᱟᱦᱟᱸᱭ ᱫᱚᱠᱚ ᱢᱮᱛᱟ ᱠᱚ ᱟᱨ ᱠᱚᱸᱜ ᱢᱚᱭᱱᱟ ᱴᱤᱭᱟ ᱵᱤᱨᱼᱵᱩᱨᱩ ᱨᱮ ᱟᱹᱰᱤ ᱠᱚ ᱛᱟᱦᱮᱱᱟ ᱩᱱᱠᱩᱜᱮ ᱟᱹᱰᱤ ᱧᱮᱞ ᱥᱟᱱᱟᱧᱟ ᱟᱨ ᱚᱱᱟ ᱪᱤᱠᱟᱹ ᱢᱤᱫ ᱫᱤᱱᱤᱧ ᱢᱚᱱᱮ ᱠᱮᱫᱟ ᱫᱩᱨᱵᱤᱱ ᱛᱮᱠᱷᱟᱱ ᱟᱹᱰᱤ ᱢᱟᱨᱟᱝ ᱢᱟᱨᱟᱝ ᱠᱚ ᱧᱮᱞᱚᱜᱼᱟ ᱡᱷᱟᱹᱞ ᱨᱮᱱ ᱪᱮᱬᱮ ᱦᱚᱸ ᱟᱹᱰᱤ ᱥᱩᱨ ᱨᱮᱜᱮ ᱠᱚ ᱧᱮᱞᱚᱜᱼᱟ ᱚᱱᱟ ᱪᱤᱠᱟᱹ ᱢᱤᱫ ᱫᱤᱱ ᱵᱟᱡᱟᱨᱤᱧ ᱪᱟᱞᱟᱣ ᱮᱱᱟ ᱟᱨ ᱫᱩᱨᱵᱤᱱᱤᱧ ᱠᱤᱨᱤᱧ ᱟᱹᱜᱩ ᱠᱮᱫᱟ ᱟᱨᱤᱧ ᱧᱮᱞᱮᱫ ᱠᱚ ᱢᱚᱭᱩᱨ ᱠᱚ ᱟᱹᱰᱤ ᱡᱷᱟᱹᱞ ᱨᱮᱱᱦᱚᱸ ᱟᱹᱰᱤ ᱥᱩᱨ ᱨᱮᱜᱮ ᱠᱚ ᱧᱮᱞᱚᱜ ᱠᱟᱱᱟ ᱟᱨ ᱟᱹᱰᱤ ᱢᱟᱨᱟᱝ ᱢᱟᱨᱟᱝ